ᱮᱠᱥᱮᱱ ᱡᱚᱛᱚ ᱠᱟᱛᱷᱟ ᱤᱫᱤ ᱠᱟᱛᱮᱱ ᱤᱧ ᱟᱭᱢᱟ ᱜᱟᱱ ᱯᱷᱳᱱ ᱥᱮ ᱜᱩᱜᱩᱞ ᱢᱮᱯ ᱨᱮᱧ ᱧᱮᱞ ᱠᱟᱛᱮ ᱟᱹᱰᱤ ᱜᱟᱱ ᱡᱟᱭᱜᱟ ᱨᱮ ᱪᱟᱞᱟᱣ ᱠᱟᱛᱮ ᱤᱧ ᱵᱟᱲᱟᱭ ᱫᱟᱲᱮᱭᱟᱜ ᱠᱟᱱᱟ ᱱᱚᱣᱟ ᱡᱟᱭᱜᱟ ᱱᱚᱰᱮ ᱢᱮᱱᱟᱜᱼᱟ ᱢᱳᱵᱟᱭᱤᱞ ᱨᱮ ᱮᱯᱷ ᱢᱤᱫᱴᱟᱹᱝ ᱢᱮᱱᱟᱜᱼᱟ ᱜᱩᱜᱩᱞ ᱢᱮᱯ ᱚᱱᱟ ᱨᱮ ᱧᱮᱞ ᱠᱟᱛᱮᱱ ᱜᱮ ᱟᱭᱢᱟ ᱜᱟᱱ ᱡᱟᱭᱜᱟ ᱦᱚᱸᱧ ᱪᱟᱞᱟᱣ ᱫᱟᱲᱮᱭᱟᱜ ᱠᱟᱱᱟ ᱟᱨ ᱡᱟᱦᱟᱸ ᱞᱮᱠᱟ ᱢᱳᱵᱟᱭᱤᱞ ᱨᱮ ᱢᱮᱱᱟᱜᱼᱟ ᱡᱮᱹ ᱯᱤ ᱮᱹᱥ ᱦᱚᱸ ᱚᱱᱟ ᱚᱱᱟ ᱦᱚᱛᱮᱡ ᱛᱮᱦᱚᱸ ᱟᱹᱰᱤ ᱜᱟᱱ ᱪᱤᱛᱟᱹᱨ ᱧᱮᱞ ᱠᱟᱛᱮᱱ ᱚᱸᱰᱮ ᱚᱱᱟ ᱡᱟᱭᱜᱟ ᱦᱚᱸᱧ ᱥᱮᱴᱮᱨ ᱫᱟᱲᱮᱭᱟᱜᱼᱟ ᱠᱟᱱᱟ ᱟᱨ ᱢᱳᱵᱟᱭᱤᱞ ᱨᱮᱫᱚ ᱚᱱᱠᱟ ᱜᱮ ᱟᱭᱢᱟ ᱮᱯᱥ ᱢᱮᱱᱟᱜᱼᱟ ᱡᱟᱦᱟᱸ ᱛᱮ ᱡᱮᱢᱚᱱ ᱡᱟᱦᱟᱸ ᱡᱟᱭᱜᱟ ᱥᱮᱴᱮᱨᱚᱜ ᱞᱟᱹᱜᱤᱫ ᱤᱧ ᱚᱱᱟ ᱨᱮ ᱥᱮ ᱚᱱᱟ ᱢᱮᱯ ᱨᱮ ᱚᱱᱟ ᱪᱤᱛᱟᱹᱨ ᱧᱮᱞ ᱠᱟᱛᱮᱱ ᱚᱱᱟ ᱡᱟᱭᱜᱟᱢ ᱥᱮᱴᱮᱨ ᱫᱟᱲᱮᱭᱟᱜᱼᱟ ᱟᱨ ᱚᱱᱠᱟ ᱠᱟᱛᱮᱱ ᱤᱧ ᱟᱭᱢᱟ ᱟᱭᱢᱟ ᱡᱟᱭᱜᱟᱧ ᱥᱮᱴᱮᱨ ᱟᱠᱟᱱᱟ ᱟᱨ ᱱᱮᱛᱟᱨ ᱴᱮᱠᱱᱤᱠ ᱡᱩᱜᱽ ᱨᱮ ᱡᱟᱦᱟᱱᱟᱜ ᱢᱮᱯ ᱨᱮ ᱥᱟᱨᱪ ᱠᱟᱛᱮᱱ ᱚᱱᱟ ᱡᱟᱭᱜᱟᱢ ᱥᱮᱴᱮᱨ ᱫᱟᱲᱮᱭᱟᱜᱼᱟ ᱟᱨ ᱱᱚᱝᱠᱟ ᱜᱮ ᱟᱭᱢᱟ ᱡᱟᱭᱜᱟ ᱟᱹᱰᱤ ᱟᱞᱜᱟᱛᱮᱢ ᱥᱮᱴᱮᱨᱚᱜᱼᱟ